ᱦᱮᱸ ᱟᱪᱪᱷᱟ ᱟᱢ ᱴᱨᱟᱵᱷᱮᱞ ᱮᱡᱮᱱᱴᱮᱢ ᱞᱟᱹᱭᱫᱟ ᱚ ᱟᱪᱪᱷᱟ ᱴᱨᱟᱵᱷᱮᱞ ᱮᱡᱮᱱᱴ ᱦᱮᱸ ᱞᱟᱹᱭᱫᱟᱹᱧ ᱤᱧ ᱟᱪᱪᱷᱟ ᱟᱞᱮᱭᱟᱜ ᱯᱷᱮᱢᱮᱞᱤ ᱡᱚᱛᱚ ᱪᱟᱞᱟᱜ ᱞᱮ ᱢᱮᱱᱫᱟ ᱦᱟᱱᱮ ᱫᱟᱨᱡᱤᱞᱤᱝ ᱥᱮᱡ ᱟᱫᱚ ᱪᱮᱫᱞᱮᱠᱟ ᱠᱟᱛᱮ ᱞᱮ ᱪᱟᱞᱟᱣ ᱞᱮᱱᱠᱷᱟᱡ ᱥᱩᱵᱤᱫᱷᱟ ᱦᱩᱭ ᱠᱚᱜᱼᱟ ᱚᱱᱠᱟᱢ ᱞᱟᱹᱭᱟᱹᱧ ᱠᱷᱟᱡ ᱜᱟᱱ ᱠᱚᱜᱼᱟ ᱮᱸ ᱟᱞᱮ ᱯᱩᱱ ᱦᱚᱲ ᱞᱮ ᱪᱟᱞᱟᱜᱼᱟ

ᱟᱪᱪᱷᱟ ᱦᱩᱸ ᱟᱪᱪᱷᱟ ᱦᱩᱸ ᱮᱸ ᱵᱚᱞᱮ ᱴᱨᱮᱱ ᱛᱮᱜᱮ ᱪᱟᱞᱟᱜ ᱞᱮ ᱜᱚᱴᱟᱣ ᱠᱟᱫᱟ ᱟᱫᱚ ᱟᱯᱮ ᱪᱮᱫᱞᱮᱠᱟ ᱠᱟᱛᱮ ᱴᱤᱠᱤᱴ ᱠᱚᱯᱮ ᱮᱢ ᱫᱟᱲᱮᱣᱟᱞᱮᱭᱟ ᱟᱨ ᱪᱮᱫ ᱠᱚ ᱥᱩᱵᱤᱫᱷᱟᱞᱮ ᱧᱟᱢ ᱠᱮᱭᱟ ᱟᱯᱮ ᱢᱟᱫᱽᱫᱷᱚᱢ ᱛᱮᱜᱮ ᱞᱮ ᱪᱟᱞᱟᱜᱼᱟ ᱟᱫᱚ ᱴᱨᱮᱱ ᱛᱮᱜᱮ ᱞᱮ ᱪᱟᱞᱟᱜᱼᱟ ᱦᱩᱸ ᱦᱩᱸ ᱟᱪᱪᱷᱟ ᱦᱮ ᱚ ᱦᱩᱸ ᱦᱮᱸ ᱟᱫᱚᱧ ᱞᱟᱹᱭᱮᱫᱟ ᱚᱱᱟᱴᱟᱜ ᱴᱨᱮᱱ ᱵᱚᱱᱫᱮᱵᱷᱟᱨᱚᱛ ᱴᱨᱮᱱ ᱛᱮᱫᱚ ᱴᱤᱠᱤᱴ ᱯᱟᱞᱮᱜ ᱪᱚ ᱛᱷᱚᱲᱟ ᱫᱟᱢ ᱦᱚᱸ ᱛᱷᱚᱲᱟ ᱡᱟᱥᱛᱤ ᱧᱚᱜ ᱜᱮᱭᱟ ᱦᱮᱸ ᱦᱩᱸ ᱟᱫᱚᱧ ᱞᱟᱹᱭᱮᱫᱟ ᱱᱤᱭᱩ ᱡᱚᱞᱯᱟᱭᱜᱩᱲᱤ ᱨᱮ ᱯᱷᱮᱰ ᱠᱟᱛᱮ ᱟᱫᱚ ᱦᱟᱱᱛᱮ ᱫᱚ ᱪᱮᱫ ᱞᱮᱠᱟ ᱵᱮᱵᱚᱥᱛᱟ ᱢᱮᱱᱟᱜᱼᱟ ᱦᱟᱱᱛᱮ ᱫᱚ ᱪᱮᱫ ᱞᱮᱠᱟᱛᱮ ᱪᱟᱜᱞᱟᱣᱟ

ᱟᱪᱪᱷᱟ ᱟᱪᱪᱷᱟ ᱟᱫᱚ ᱦᱳᱴᱮᱞ ᱠᱷᱚᱱ ᱫᱚ ᱟᱠᱚ ᱜᱮ ᱠᱟᱹᱴᱤᱡ ᱜᱟᱹᱰᱤ ᱠᱚ ᱮᱢᱟᱞᱮᱭᱟ ᱦᱚᱭᱛᱚ ᱥᱮ ᱟᱪᱪᱷᱟ ᱛᱟᱨᱯᱚᱨᱮ ᱟᱞᱮ ᱫᱚ ᱯᱚᱪᱷᱚᱱᱫᱚ ᱢᱚᱛᱚᱞᱮ ᱫᱟᱬᱟ ᱫᱟᱲᱮᱭᱟᱜᱼᱟ ᱟᱪᱪᱷᱟ ᱟᱪᱪᱷᱟ ᱚ ᱚ ᱟᱪᱪᱷᱟ ᱟᱫᱚ ᱟᱯᱮ ᱜᱮ ᱴᱤᱠᱤᱴ ᱫᱚᱯᱮ ᱠᱟᱴᱟᱣᱟᱞᱮᱭᱟ ᱥᱮ ᱞᱟᱦᱟ ᱨᱮᱜᱮ ᱯᱚᱭᱥᱟ ᱫᱚ ᱮᱢ ᱦᱩᱭᱩᱜᱼᱟ ᱟᱪᱪᱷᱟ ᱟᱪᱪᱷᱟ ᱟᱪᱪᱷᱟ ᱵᱮᱥ ᱛᱟᱞᱦᱮ ᱢᱤᱫᱴᱮᱡ ᱰᱮᱴ ᱦᱟᱸᱜ ᱤᱧ ᱞᱟᱹᱭᱟᱢᱟ ᱟᱨᱢᱤᱫ ᱫᱚᱢᱤᱧ ᱯᱷᱳᱱᱟᱢᱟ ᱮᱸ ᱚᱠᱟ ᱦᱤᱞᱳᱜ ᱛᱤᱥ ᱠᱚᱛᱮ ᱞᱮ ᱪᱟᱞᱟᱜᱼᱟ ᱦᱩᱸ ᱚᱱᱠᱟᱞᱮᱠᱟ ᱛᱟᱞᱦᱮ ᱱᱚᱣᱟ ᱱᱟᱢᱵᱟᱨ ᱨᱮᱜᱮ ᱟᱨ ᱢᱤᱜ ᱫᱷᱟᱣᱤᱧ ᱯᱷᱳᱱᱟ ᱟᱪᱪᱷᱟ ᱟᱪᱪᱷᱟ ᱥᱮᱴᱮᱨᱮᱱ ᱜᱮᱭᱟ ᱦᱮᱸ ᱵᱮᱥ ᱴᱷᱤᱠᱜᱮᱭᱟ ᱢᱟ ᱱᱤᱛᱳᱜ ᱫᱩᱧ ᱫᱚᱦᱚᱭ ᱫᱟ ᱟᱪᱪᱷᱟ ᱦᱮᱸ ᱢᱟ ᱟᱪᱪᱷᱟ